ᱢᱚᱬᱮ ᱜᱚᱴᱟᱝ ᱦᱚᱱᱚᱛ ᱨᱮᱱᱟᱜ ᱧᱩᱛᱩᱢ ᱯᱚᱪᱷᱤᱢ ᱥᱤᱝᱵᱷᱩᱢ ᱟᱨ ᱥᱟᱢᱟᱝ ᱥᱚᱝᱵᱷᱩᱢ ᱥᱤᱝᱵᱷᱩᱢ ᱚᱱᱟ ᱠᱚᱜᱮ ᱠᱟᱱᱟ ᱢᱚᱬᱮ ᱜᱚᱴᱟᱝ ᱦᱚᱱᱚᱛ ᱨᱮᱱᱟᱜ ᱧᱩᱛᱩᱢ ᱫᱚ ᱞᱟᱹᱭ ᱠᱮᱜ ᱤᱧ